ᱦᱮᱞᱳ ᱦᱮᱸ ᱟᱹᱞᱤᱧ ᱠᱷᱚᱵᱚᱨ ᱯᱟᱲᱦᱟᱣᱤᱡ ᱞᱤᱧ ᱞᱟᱹᱭᱮᱫᱼᱟ ᱢᱤᱥ ᱚᱧᱡᱚᱞᱤ ᱴᱩᱰᱩ ᱟᱨ ᱚᱸᱰᱮ ᱢᱟᱣᱥᱳᱢ ᱵᱤᱵᱷᱟᱜᱽ ᱨᱮᱜᱮ ᱛᱚ ᱞᱟᱜᱟᱣ ᱟᱠᱟᱱᱟ ᱟᱫᱚ ᱟᱹᱞᱤᱧᱟᱜ ᱤᱭᱟᱹ ᱫᱚ ᱱᱟᱷ ᱠᱟᱛᱷᱟ ᱫᱚ ᱱᱚᱣᱟ ᱠᱟᱱᱟ ᱠᱤ ᱛᱮᱦᱮᱧ ᱜᱟᱯᱟ ᱡᱟᱦᱟᱸᱭ ᱜᱮ ᱮᱠ ᱥᱚᱯᱛᱟᱦᱚ ᱵᱷᱤᱛᱤᱨ ᱨᱮᱱᱟᱜ ᱠᱷᱚᱵᱚᱨ ᱱᱚᱣᱟ ᱢᱳᱣᱥᱳᱢ ᱵᱟᱨᱮᱛᱮ ᱱᱤᱭᱟᱹ ᱦᱟᱯᱛᱟ ᱵᱷᱤᱛᱤᱨ ᱨᱮᱱᱟᱜ ᱪᱮᱫᱞᱮᱠᱟ ᱛᱟᱦᱮᱸ ᱫᱟᱲᱮᱭᱟᱜᱼᱟ ᱛᱤᱱᱟᱹᱜ ᱥᱤᱛᱩᱝᱼᱟ ᱥᱮ ᱫᱟᱜ ᱡᱟᱹᱲᱤ ᱠᱚ ᱟᱪᱪᱷᱟ ᱦᱮᱸ ᱦᱮᱸ ᱟᱪᱪᱷᱟ ᱦᱩᱸ ᱦᱩᱸ ᱦᱳᱭ ᱚ ᱟᱪᱪᱷᱟ ᱦᱳᱭ ᱟᱨ ᱦᱩᱸ ᱦᱩᱸ ᱚ ᱟᱹᱰᱤ ᱰᱷᱮᱨᱜᱮ ᱢᱮᱱᱟᱜᱼᱟ ᱮᱱᱠᱷᱟᱱ ᱟᱪᱪᱷᱟ ᱦᱮᱸ ᱦᱮᱸ ᱦᱩᱸ ᱟᱪᱪᱷᱟ ᱴᱷᱤᱠᱜᱮᱭᱟ ᱟᱹᱰᱤ ᱟᱹᱰᱤ ᱥᱟᱨᱦᱟᱣ ᱟᱹᱵᱤᱱ ᱱᱚᱣᱟ ᱠᱚ ᱠᱷᱚᱵᱚᱨ ᱵᱤᱱ ᱞᱟᱹᱭ ᱥᱟᱲᱮᱭᱟᱞᱤᱧ ᱠᱟᱱᱟ ᱦᱩᱸ ᱦᱩᱸ ᱦᱮᱸ ᱦᱮᱸ ᱟᱪᱪᱷᱟ ᱴᱷᱤᱠ ᱦᱩᱸ ᱦᱩᱸ ᱦᱩᱸ ᱦᱚᱸ ᱦᱮᱸ ᱦᱮᱸ ᱟᱪᱪᱷᱟ ᱴᱷᱤᱠᱜᱮᱭᱟ ᱦᱳᱭ ᱦᱩᱸ ᱦᱩᱸ ᱚ ᱦᱚ ᱟᱪᱪᱷᱟ ᱴᱷᱤᱠᱜᱮᱭᱟ ᱛᱚᱵᱮ ᱟᱹᱰᱤ ᱟᱹᱰᱤ ᱥᱟᱨᱦᱟᱣ